ᱤᱧᱫᱚ ᱯᱮᱱᱴᱤᱝ ᱨᱮ ᱟᱹᱰᱤ ᱟᱥ ᱢᱮᱱᱟᱜ ᱛᱤᱧᱟ ᱵᱚᱞᱮ ᱪᱮᱫ ᱞᱮᱠᱟ ᱠᱚ ᱯᱮᱱᱴᱤᱝ ᱠᱚ ᱵᱮᱱᱟᱣᱟ ᱪᱮᱫ ᱞᱮᱠᱟ ᱪᱮᱫ ᱞᱮᱠᱟ ᱠᱚ ᱵᱮᱱᱟᱣᱟ ᱯᱮᱱᱴᱤᱝ ᱚᱠᱟ ᱞᱮᱠᱟᱛᱮ ᱵᱮᱱᱟᱜᱼᱟ ᱢᱚᱡᱽ ᱵᱚᱞᱮ ᱥᱟᱯᱷᱟ ᱥᱟᱯᱷᱟ ᱪᱮᱫ ᱞᱮᱠᱟᱛᱮ ᱵᱮᱱᱟᱜᱼᱟ ᱚᱱᱟ ᱨᱮᱱᱟᱜ ᱵᱚᱞᱮ ᱟᱹᱰᱤ ᱠᱩᱨᱩᱢᱩᱴᱩ ᱦᱮᱱᱟᱜ ᱟᱠᱟᱫ ᱛᱤᱧᱟᱹ ᱵᱮᱱᱟᱣ ᱞᱟᱹᱜᱤᱫ ᱯᱮᱱᱴᱤᱝ ᱵᱮᱱᱟᱣ ᱞᱟᱹᱜᱤᱫ ᱚᱠᱟ ᱫᱚ ᱫᱮᱣᱟᱞ ᱫᱮᱣᱟᱞ ᱠᱚᱨᱮ ᱠᱚ ᱵᱮᱱᱟᱣᱟ ᱚᱱᱟ ᱞᱟᱹᱜᱤᱫ ᱠᱚ ᱯᱮᱱᱴᱤᱝ ᱨᱮᱫᱚ ᱟᱹᱰᱤ ᱤᱭᱟᱹ ᱦᱮᱱᱟᱜ ᱟᱠᱟᱫ ᱛᱤᱧᱟ ᱵᱚᱞᱮ ᱟᱥ ᱦᱮᱱᱟᱜ ᱟᱠᱟᱫ ᱛᱤᱧᱟ ᱟᱨ ᱱᱤᱭᱟᱹᱨᱮ ᱵᱚᱞᱮ ᱟᱜᱟᱨᱤᱧ ᱪᱮᱫ ᱞᱮᱠᱷᱟᱱ ᱪᱮᱫ ᱞᱮᱠᱷᱟᱱ ᱤᱧ ᱛᱚ ᱵᱚᱞᱮ ᱦᱚᱲ ᱦᱚᱲᱟᱜ ᱦᱚᱸ ᱵᱚᱞᱮ ᱨᱳᱡᱽᱜᱟᱨ ᱠᱚ ᱤᱢᱟᱹᱧᱟ ᱟᱨ ᱤᱧ ᱨᱳᱡᱽᱜᱟᱨ ᱠᱟᱛᱮᱫ ᱤᱧ ᱠᱟᱹᱢᱤ ᱛᱟᱠᱚᱣᱟ ᱵᱚᱞᱮ ᱟᱜᱟᱨ ᱚᱱᱟ ᱯᱮᱱᱴᱤᱝ ᱤᱧ ᱪᱮᱫ ᱞᱮᱠᱷᱟᱱ